ᱵᱟᱹᱠᱩᱲᱟ ᱯᱚᱱᱚᱛ ᱨᱮᱱᱟᱜ ᱠᱟᱹᱣᱰᱤ ᱟᱹᱨᱤ ᱠᱚᱫᱚ ᱞᱤᱪᱟᱹᱲ ᱜᱮᱭᱟ ᱛᱚ ᱢᱮᱱᱠᱷᱟᱱ ᱮᱸᱫ ᱛᱚ ᱱᱚᱶᱟ ᱟᱞᱮ ᱵᱟᱹᱠᱩᱲᱟ ᱦᱚᱱᱚᱛᱨᱮ ᱮᱫ ᱠᱚᱞᱼᱠᱟᱨᱠᱷᱟᱱᱟ ᱢᱤᱫᱴᱟᱝ ᱜᱟᱱ ᱦᱚᱸ ᱵᱟᱹᱱᱩᱜ ᱟᱠᱟᱫᱼᱟ ᱛᱚ ᱠᱚᱞ ᱠᱟᱨᱠᱷᱟᱱᱟ ᱛᱟᱦᱮᱸ ᱞᱮᱱᱠᱷᱟᱱ ᱮᱠᱴᱩ ᱵᱟᱹᱠᱩᱲᱟ ᱦᱚᱱᱚᱛ ᱨᱮᱱᱟᱜ ᱦᱚᱸ ᱢᱟᱱᱮ ᱟᱨᱛᱷᱤᱠ ᱫᱤᱠ ᱫᱤᱭᱮ ᱫᱚ ᱮᱠᱴᱩ ᱫᱟᱲᱮ ᱫᱚ ᱦᱩᱭ ᱠᱚᱜ ᱜᱮᱭᱟ ᱦᱮᱸ ᱟᱨᱛᱷᱤᱠ ᱫᱟᱲᱮ ᱧᱟᱢ ᱠᱮᱭᱟᱭ ᱡᱚᱠᱷᱚᱱ ᱜᱮ ᱠᱚᱞᱼᱠᱟᱨᱠᱷᱟᱱᱟ ᱛᱟᱦᱮᱸ ᱠᱚᱜᱼᱟ ᱛᱟᱦᱚᱞᱮ ᱚᱰᱮ ᱟᱭᱢᱟ ᱜᱚᱴᱟᱱ ᱟᱹᱛᱩ ᱨᱮᱱ ᱦᱚᱲ ᱠᱚ ᱠᱟᱹᱢᱤ ᱡᱚᱝ ᱠᱚᱜᱼᱟ ᱥᱮ ᱟᱠᱚ ᱠᱚ ᱨᱳᱡᱽᱜᱟᱨ ᱡᱚᱝ ᱠᱚᱜᱼᱟ ᱟᱠᱚ ᱞᱟᱹᱜᱤᱫ ᱛᱮ ᱮᱫ ᱥᱮ ᱥᱟᱱᱟᱢ ᱦᱚᱲ ᱞᱟᱹᱜᱤᱫ ᱛᱮᱜᱮ ᱱᱚᱣᱟ ᱫᱚ ᱢᱤᱫᱴᱟᱝ ᱵᱷᱟᱞᱮ ᱤᱭᱟᱹ ᱦᱩᱭ ᱠᱚᱜᱼᱟ ᱵᱟᱹᱠᱩᱲᱟ ᱦᱚᱱᱚᱛ ᱨᱮ ᱢᱤᱫᱴᱟᱝ ᱠᱚᱞᱼᱠᱟᱨᱠᱷᱟᱱᱟ ᱫᱚ ᱚᱵᱳᱥᱥᱳᱭ ᱫᱚᱨᱠᱟᱨ ᱜᱮ ᱥᱮ ᱚᱱᱠᱟ ᱵᱷᱟᱞᱮ ᱧᱚᱜ ᱠᱳᱱᱳ ᱠᱤᱪᱷᱩ ᱦᱟᱛᱮᱨ ᱠᱟᱡᱽ ᱥᱮ ᱠᱩᱴᱤᱨ ᱥᱤᱞᱯᱚ ᱠᱚᱦᱚᱸ ᱦᱮᱸ ᱞᱟᱹᱠᱛᱤ ᱠᱟᱱ ᱜᱮᱭᱟ ᱵᱟᱠᱷᱟᱱ ᱫᱚ ᱵᱟᱠᱩᱲᱟ ᱦᱚᱱᱚᱛ ᱫᱚ ᱱᱚᱝᱠᱟᱜᱮ ᱞᱤᱪᱟᱹᱲ ᱜᱮ ᱛᱟᱦᱮᱱᱟ ᱛᱚ ᱡᱟᱦᱟᱱᱟᱜ ᱡᱚᱫᱤ ᱠᱩᱴᱤᱨ ᱥᱤᱞᱯᱚ ᱠᱚ ᱛᱟᱦᱮᱱᱟ ᱮᱰᱮᱠᱷᱟᱱ ᱨᱮᱸᱜᱮᱡᱽ ᱱᱟᱪᱟᱨ ᱢᱟᱹᱱᱢᱤ ᱫᱚ ᱚᱸᱰᱮ ᱡᱟᱜᱮ ᱵᱟᱨ ᱵᱮᱲᱟ ᱠᱟᱹᱢᱤ ᱠᱟᱛᱮᱫ ᱟᱭᱟᱜ ᱥᱚᱝᱥᱟᱨ ᱮ ᱪᱟᱹᱞᱩ ᱫᱟᱲᱮᱭᱟᱜᱼᱟ ᱥᱮ ᱱᱤᱭᱟᱹᱜᱮ ᱮᱠ ᱢᱟᱛᱛᱨᱚ ᱵᱷᱟᱞᱮ ᱤᱭᱟᱹ ᱫᱚ ᱛᱟᱨᱯᱚᱨᱮ ᱮᱫ ᱡᱮᱢᱚᱱ ᱟᱭᱢᱟ ᱠᱚᱞᱮᱡᱽ ᱨᱮ ᱱᱮᱛᱟᱨ ᱫᱚ ᱥᱟᱱᱛᱟᱲᱤ ᱚᱞᱪᱤᱠᱤ ᱞᱮᱝᱜᱩᱭᱮᱡᱽ ᱢᱮᱱᱟᱜ ᱟᱠᱟᱫ ᱜᱮᱭᱟ ᱵᱟᱸᱠᱩᱲᱟ ᱨᱮ ᱟᱭᱢᱟ ᱜᱚᱴᱟᱝ ᱠᱚᱜᱮ ᱠᱚᱞᱮᱡᱽ ᱢᱮᱱᱟᱜ ᱟᱠᱟᱫᱟ ᱡᱚᱛᱚ ᱠᱚᱞᱮᱡᱽ ᱨᱮᱜᱮ ᱢᱮᱱᱟᱜ ᱟᱠᱟᱫ ᱜᱮᱭᱟ ᱛᱚ ᱚᱱᱟ ᱫᱤᱠ ᱫᱤᱭᱮ ᱦᱚᱸ ᱢᱤᱫᱴᱟᱝ ᱵᱷᱟᱞᱮ ᱢᱤᱫᱴᱟᱝ ᱫᱤᱠ ᱢᱮᱱᱟᱜ ᱠᱟᱫᱟ ᱦᱮᱸ ᱚᱱᱟᱨᱮ ᱢᱤᱫᱴᱟᱝ ᱵᱷᱟᱞᱮ ᱪᱮᱞᱮᱧᱡᱤᱝ ᱢᱤᱫᱴᱟᱝ ᱵᱷᱟᱞᱮ ᱫᱤᱠ ᱢᱮᱱᱟᱜ ᱟᱠᱟᱫᱟ ᱚᱞᱚᱜ ᱯᱟᱲᱦᱟᱜ ᱫᱤᱠ ᱫᱤᱭᱮ ᱦᱮᱸ ᱱᱤᱭᱟᱹ ᱠᱚᱜᱮ ᱤᱧᱟᱹᱜ ᱢᱮᱱ ᱛᱮᱫᱚ